ᱦᱮᱞᱳ ᱤᱧ ᱥᱩᱢᱩ ᱰᱟᱭᱵᱷᱟᱨᱤᱧ ᱥᱚᱢᱩ ᱰᱟᱭᱵᱷᱟᱨᱮᱢ ᱢᱮᱱᱮᱫᱼᱟ ᱥᱮ ᱛᱳ ᱛᱮ ᱜᱟᱹᱰᱤ ᱥᱮᱴᱮᱨᱱᱟ ᱛᱟᱦᱮᱸ ᱫᱚ ᱚᱠᱟᱨᱮ ᱢᱮᱱᱟᱢᱟ ᱪᱮᱫᱟᱜ ᱜᱟᱹᱰᱤ ᱵᱟᱢ ᱥᱮᱴᱮᱨᱮᱜᱫᱼᱟ ᱟᱞᱮ ᱢᱟ ᱥᱟᱯᱲᱟᱣ ᱨᱮ ᱢᱱᱟᱜ ᱞᱮᱫᱚ ᱞᱩᱜᱩᱼᱵᱩᱨᱩ ᱪᱟᱞᱟᱜ ᱞᱟᱹᱜᱤᱫ ᱪᱮᱫᱟᱜ ᱜᱟᱹᱰᱤ ᱫᱚ ᱵᱟᱢ ᱥᱮᱴᱮᱨᱮᱫᱼᱟ ᱱᱤᱛᱚᱜ ᱡᱩᱫᱤ ᱜᱟᱹᱰᱤ ᱵᱟᱭ ᱥᱮᱴᱮᱨᱚᱜᱼᱟ ᱮᱱᱠᱷᱟᱱ ᱛᱤᱨᱮᱞᱮ ᱪᱟᱞᱟᱜᱼᱟ ᱡᱩᱫᱤ ᱫᱚᱥ ᱵᱟᱡᱮ ᱛᱮᱦᱚᱸ ᱞᱩᱜᱩᱼᱵᱩᱨᱩ ᱵᱟᱞᱮ ᱥᱮᱴᱮᱨᱚᱜᱼᱟ ᱮᱱᱠᱷᱟᱱ ᱛᱤᱨᱮᱞᱮ ᱪᱟᱞᱟᱜᱼᱟ ᱟᱫᱚ ᱡᱩᱫᱤ ᱜᱟᱹᱰᱤ ᱪᱮᱫ ᱪᱤᱠᱟ ᱟᱠᱟᱱᱟ ᱮᱱᱠᱷᱟᱱ ᱞᱚᱜᱚᱱ ᱜᱟᱹᱰᱤ ᱵᱷᱮᱡᱟᱭ ᱢᱮ ᱵᱟᱠᱷᱟᱱ ᱟᱞᱮ ᱞᱮ ᱪᱮᱠᱟᱞᱮ ᱪᱟᱞᱟᱜᱼᱟ ᱮᱱᱛᱮ ᱨᱮᱦᱚᱸ ᱜᱟᱹᱰᱤ ᱰᱟᱭᱵᱷᱚᱨᱟᱜ ᱢᱮ ᱯᱷᱳᱱ ᱜᱮ ᱵᱟᱭ ᱥᱟᱵᱮᱫᱼᱟ ᱴᱟᱣᱟᱨ ᱜᱮ ᱵᱟᱭ ᱧᱟᱢᱮᱫᱼᱟ ᱪᱮᱠᱟᱞᱮ ᱠᱚᱱᱴᱟᱠᱴ ᱫᱟᱲᱮᱭᱟᱜᱼᱟ ᱚᱱᱟ ᱜᱟᱹᱰᱤ ᱡᱩᱫᱤ ᱠᱷᱟᱨᱟᱯ ᱟᱠᱟᱱ ᱠᱷᱟᱱ ᱮᱴᱟᱜ ᱜᱟᱹᱰᱤ ᱨᱮᱦᱚᱸ ᱵᱷᱮᱡᱟᱭ ᱢᱮ ᱪᱮᱫ ᱛᱮ ᱵᱟᱠᱷᱟᱱ ᱞᱮ ᱪᱟᱞᱟᱜᱼᱟ ᱪᱤᱠᱟᱞᱮ ᱥᱮᱴᱮᱨᱚᱜᱼᱟ ᱞᱩᱜᱩᱼᱵᱩᱨᱩ ᱫᱚ ᱟᱨ ᱡᱩᱫᱤ ᱴᱟᱹᱭᱤᱢ ᱨᱮ ᱜᱟᱹᱰᱤ ᱵᱟᱢ ᱵᱷᱮᱡᱟᱭᱟ ᱵᱟᱝᱠᱷᱟᱱ ᱫᱚ ᱡᱟᱦᱟᱸ ᱛᱤᱱᱟᱹᱜ ᱛᱮᱞᱮ ᱵᱩᱠᱟᱠᱟᱫ ᱢᱮᱭᱟ ᱥᱮ ᱚᱱᱟ ᱠᱷᱚᱱ ᱰᱚᱵᱚᱞ ᱵᱷᱟᱲᱟᱞᱮ ᱦᱟᱛᱟᱣᱟ